ᱤᱧᱫᱚ ᱱᱚᱝᱠᱟᱱ ᱡᱟᱢᱟᱧ ᱠᱩᱥᱤᱭᱟᱜᱼᱟ ᱡᱟᱦᱟᱸ ᱡᱟᱢᱟ ᱨᱮᱫᱚ ᱵᱟᱦᱟ ᱠᱚ ᱫᱟᱜ ᱠᱚ ᱛᱟᱦᱮᱱᱟ ᱚᱱᱠᱟᱱᱟᱜ ᱡᱟᱢᱟ ᱜᱮ ᱤᱧᱫᱚ ᱡᱟᱹᱥᱛᱤ ᱠᱟᱭᱛᱮᱧ ᱠᱩᱥᱤᱭᱟᱜᱼᱟ ᱟᱨ ᱡᱟᱦᱟᱸ ᱡᱟᱢᱟ ᱵᱮᱥᱤ ᱵᱮᱥᱤ ᱰᱤᱡᱟᱭᱤᱱ ᱛᱟᱦᱮᱱᱟ ᱚᱱᱠᱟᱱᱟᱜ ᱜᱮ ᱵᱮᱥᱤ ᱫᱚ ᱤᱧᱫᱚ ᱠᱩᱥᱤᱭᱟᱜᱼᱟ ᱥᱮᱧ ᱦᱚᱨᱚᱜᱟ ᱟᱨ ᱡᱟᱢᱟ ᱫᱚ ᱡᱟᱦᱟᱸ ᱱᱟᱯᱟᱭ ᱜᱮ ᱧᱮᱞᱚᱜᱼᱟ ᱚᱱᱠᱟᱱᱟᱜ ᱜᱤᱧ ᱠᱩᱥᱤᱭᱟᱜᱼᱟ ᱡᱟᱢᱟ ᱡᱟᱦᱟᱸ ᱰᱤᱡᱟᱭᱤᱱ ᱵᱟᱝ ᱛᱟᱦᱮᱱᱟ ᱥᱮ ᱥᱤᱢᱯᱤᱞ ᱜᱮ ᱛᱟᱦᱮᱱᱟ ᱚᱱᱟ ᱫᱚ ᱤᱧ ᱫᱚ ᱵᱟᱹᱧ ᱠᱩᱥᱤᱭᱟᱜᱼᱟ ᱚᱱᱟ ᱫᱚ ᱱᱟᱯᱟᱭ ᱫᱚ ᱵᱟᱭ ᱧᱮᱞᱚᱜᱼᱟ ᱵᱚᱥᱛᱟ ᱞᱮᱠᱟ ᱧᱮᱞᱚᱜᱼᱟ ᱵᱚᱥᱛᱟ ᱡᱮᱢᱚᱱ ᱥᱤᱢᱯᱤᱞ ᱜᱮ ᱢᱤᱫ ᱠᱟᱞᱟᱨ ᱜᱮ ᱚᱱᱠᱟ ᱧᱮᱞᱚᱜᱼᱟ ᱚᱱᱟᱛᱮ ᱤᱧᱫᱚ ᱡᱟᱦᱟᱸ ᱰᱤᱡᱟᱭᱤᱱ ᱛᱟᱦᱮᱱᱟ ᱫᱟᱜ ᱠᱚ ᱵᱟᱦᱟ ᱠᱚ ᱚᱱᱠᱟᱱᱟᱜ ᱡᱟᱢᱟ ᱜᱮ ᱡᱟᱹᱥᱛᱤ ᱠᱟᱭᱛᱮ ᱤᱧᱫᱩᱧ ᱠᱤᱥᱤᱭᱟᱜᱼᱟ